ᱤᱧᱟᱜ ᱴᱚᱴᱷᱟ ᱨᱮ ᱟᱹᱰᱤ ᱜᱟᱱ ᱜᱮ ᱮᱴᱟᱜ ᱜᱟᱛᱟᱠ ᱨᱮᱱ ᱦᱚᱲ ᱠᱚ ᱢᱮᱱᱟᱜ ᱠᱚᱣᱟ ᱦᱟᱸ ᱩᱱᱠᱩ ᱥᱟᱶ ᱫᱚ ᱦᱚᱸ ᱩᱱᱠᱩ ᱰᱚᱢ ᱦᱟᱹᱰᱤ ᱵᱟᱹᱣᱨᱤ ᱟᱨᱚ ᱫᱤᱠᱩ ᱠᱚ ᱢᱟᱱᱮ ᱛᱩᱲᱩᱠ ᱠᱚᱦᱚᱸ ᱢᱮᱱᱟᱜ ᱠᱚᱜᱮᱭᱟ ᱩᱱᱠᱩ ᱥᱟᱶ ᱫᱚ ᱱᱚᱶᱟ ᱥᱚᱢᱟᱡᱽ ᱯᱟᱥᱮ ᱠᱚᱨᱮ ᱢᱮᱱᱟᱜ ᱠᱚᱛᱮ ᱩᱱᱠᱩ ᱥᱟᱶ ᱥᱚᱢᱯᱚᱨᱠᱚ ᱦᱚᱸ ᱢᱮᱱᱟᱜ ᱟᱠᱟᱫ ᱜᱮᱭᱟ ᱡᱮᱦᱮᱛᱩ ᱟᱫᱚ ᱩᱱᱠᱩ ᱫᱚ ᱥᱠᱩᱞ ᱠᱚᱞᱮᱡᱽ ᱩᱱᱠᱩ ᱚᱱᱟ ᱡᱚᱠᱷᱚᱱ ᱜᱮᱧ ᱢᱮᱥᱟᱜᱼᱟ ᱟᱨ ᱩᱱᱠᱩ ᱟᱞᱮᱭᱟᱜ ᱯᱚᱨᱚᱵᱽ ᱯᱟᱹᱞ ᱠᱚᱨᱮ ᱦᱚᱠᱚ ᱦᱤᱡᱩᱜᱼᱟ ᱟᱨ ᱤᱧᱦᱚᱸ ᱟᱠᱚᱣᱟᱜ ᱯᱩᱡᱟᱹ ᱟᱪᱟᱨ ᱡᱚᱠᱷᱚᱱ ᱦᱩᱭᱩᱜᱼᱟ ᱡᱚᱠᱷᱚᱱ ᱤᱧᱦᱚᱸ ᱩᱱᱠᱩ ᱚᱲᱟᱜ ᱤᱧ ᱥᱮᱱᱚᱜᱼᱟ ᱡᱟᱜᱮ ᱚᱱᱠᱟ ᱛᱮ ᱢᱮᱞᱟ ᱢᱮᱥᱟ ᱫᱚ ᱦᱩᱭ ᱟᱠᱟᱱ ᱜᱮᱭᱟ ᱩᱱᱠᱩ ᱥᱟᱶ ᱟᱨ ᱩᱱᱠᱩ ᱫᱚ ᱢᱟᱱᱮ ᱟᱠᱚᱦᱚᱸ ᱟᱹᱰᱤ ᱜᱮᱠᱚ ᱵᱷᱟᱜᱮ ᱜᱮᱠᱚ ᱨᱚᱲᱟ ᱜᱟᱞᱢᱟᱨᱟᱣ ᱛᱮᱠᱚ ᱚᱱᱟ ᱠᱷᱟᱹᱛᱤᱨ ᱩᱱᱠᱩ ᱥᱟᱶᱤᱧ ᱢᱮᱥᱟᱜᱼᱟ ᱟᱨ ᱟᱠᱚ ᱦᱚᱸ ᱤᱧᱟᱝ ᱤᱧᱟᱝ ᱚᱲᱟᱜ ᱫᱩᱣᱟᱹᱨ ᱦᱮᱡ ᱠᱟᱛᱮᱫ ᱟᱹᱰᱤᱜᱮ ᱢᱟᱱᱮ ᱡᱚᱛᱚ ᱦᱚᱲ ᱥᱟᱶᱠᱚ ᱢᱮᱥᱟᱜ ᱠᱷᱟᱹᱛᱤᱨ ᱟᱹᱰᱤ ᱪᱚᱨᱚᱠ ᱜᱮᱠᱚ ᱧᱟᱢᱟ ᱫᱩᱞᱟᱹᱲ ᱦᱚᱸ ᱢᱟᱱᱮ ᱟᱨ ᱤᱧ ᱱᱤᱛᱚᱜ ᱩᱱᱠᱩ ᱟᱠᱚ ᱚᱲᱟᱜ ᱤᱧ ᱪᱟᱞᱟᱜ ᱨᱮᱦᱚᱸ ᱟᱠᱚ ᱦᱚᱸ ᱟᱠᱚ ᱦᱚᱸ ᱱᱟᱯᱟᱭ ᱵᱮᱵᱚᱦᱟᱨ ᱡᱚᱢ ᱧᱩ ᱨᱮᱭᱟᱜ ᱫᱟᱭᱤᱛᱛᱚ ᱠᱚ ᱦᱟᱛᱟᱣᱟ ᱟᱨ ᱡᱮᱦᱮᱛᱩ ᱜᱮ ᱱᱚᱣᱟ ᱟᱰᱮᱯᱟᱥᱮ ᱮ ᱴᱚᱴᱷᱟ ᱨᱮᱱ ᱠᱟᱱ ᱜᱮᱭᱟᱞᱮ ᱱᱤᱭᱟᱹ ᱥᱚᱢᱟᱡᱽ ᱠᱚᱨᱮ